ᱟᱵᱚᱣᱟᱜ ᱯᱳᱥᱟᱠ ᱫᱚ ᱢᱟᱱᱮ ᱟᱭᱢᱟ ᱜᱮ ᱛᱟᱸᱦᱮ ᱠᱟᱱ ᱛᱟᱵᱳᱱᱟ ᱛᱤᱨᱮ ᱴᱚᱯᱰᱚᱨ ᱛᱟᱸᱦᱮ ᱠᱟᱱᱟ ᱠᱟᱴᱟᱨᱮ ᱯᱟᱭᱜᱟᱹᱱ ᱛᱟᱸᱦᱮ ᱠᱟᱱᱟ ᱟᱭᱢᱟ ᱨᱚᱠᱚᱢ ᱯᱳᱥᱟᱠ ᱛᱟᱸᱦᱮ ᱠᱟᱱ ᱛᱟᱵᱳᱱᱟ ᱛᱳ ᱱᱚᱜ ᱚ ᱱᱚᱝᱠᱟ ᱧ ᱮᱞ ᱧᱮᱞ ᱛᱮᱜᱮ ᱟᱵᱚᱣᱟᱜ ᱫᱚ ᱫᱤᱠᱩ ᱯᱩᱥᱤᱭᱟᱜ ᱯᱳᱥᱟᱠ ᱦᱚᱨᱚᱜ ᱦᱚᱲᱟᱜ ᱧᱮᱞ ᱧᱮᱞᱛᱮ ᱟᱵᱚᱣᱟᱜ ᱫᱚ ᱥᱮᱫᱟᱭ ᱨᱮᱭᱟᱜ ᱦᱚᱨᱚᱜ ᱵᱟᱸᱫᱮ ᱫᱚ ᱮᱠᱫᱚᱢ ᱯᱟᱞᱴᱟᱣ ᱪᱟᱵᱟᱭᱮᱱ ᱛᱟᱵᱳᱱᱟ ᱠᱟᱨᱚᱱ ᱧᱮᱞᱚᱜᱚᱜ ᱠᱟᱱᱟ ᱠᱟᱹᱴᱤᱡ ᱠᱟᱹᱴᱤᱡ ᱜᱤᱫᱨᱟᱹ ᱦᱚᱸ ᱵᱟᱠᱚ ᱦᱚᱨᱚᱜ ᱮᱫᱟ ᱚᱠᱚᱭᱴᱟᱜ ᱟᱳ ᱦᱚᱲ ᱦᱚᱸ ᱵᱟᱠᱚ ᱦᱚᱨᱚᱜ ᱮᱜ ᱛᱟᱵᱳᱱᱟ ᱩᱱᱠᱩᱣᱟᱜ ᱪᱮᱦᱮᱨᱟ ᱩᱱᱠᱩᱣᱟᱜ ᱯᱳᱥᱟᱠ ᱧᱮᱞᱛᱮ ᱟᱵᱚᱣᱟᱜ ᱫᱚ ᱦᱚᱨᱚᱜ ᱵᱟᱸᱫᱮ ᱦᱚᱸ ᱯᱟᱞᱴᱟᱣ ᱪᱟᱵᱟᱭᱮᱱ ᱛᱟᱵᱳᱱᱟ ᱵᱚᱫᱚᱞ ᱪᱟᱵᱟᱭᱮᱱ ᱛᱟᱵᱳᱱᱟ